ᱯᱟᱨᱚᱢᱮᱱ ᱢᱤᱫ ᱥᱮᱨᱢᱟᱨᱮ ᱤᱧ ᱢᱤᱫᱴᱟᱱ ᱜᱷᱚᱴᱚᱱᱟᱧ ᱞᱟᱹᱭ ᱞᱟᱹᱜᱤᱫ ᱟᱹᱰᱤ ᱨᱟᱹᱥᱠᱟᱹ ᱨᱮᱱᱟᱝ ᱜᱷᱚᱴᱚᱱᱟ ᱠᱟᱱᱟ ᱡᱟᱦᱟᱸ ᱫᱚ ᱦᱩᱭᱩᱜ ᱠᱟᱱᱟ ᱤᱧᱨᱮᱱ ᱵᱚᱱᱫᱷᱩ ᱠᱚᱲᱟᱣᱟᱜ ᱵᱟᱯᱞᱟ ᱱᱮᱣᱛᱟ ᱞᱤᱫᱤᱧ ᱟᱭ ᱪᱟᱞᱟᱣ ᱞᱮᱱᱟᱹᱧ ᱵᱟᱯᱞᱟᱨᱮ ᱯᱨᱚᱛᱷᱚᱢ ᱫᱤᱱ ᱦᱤᱞᱳᱜ ᱠᱷᱚᱱᱟᱜ ᱜᱤᱧ ᱛᱟᱦᱮᱸ ᱠᱟᱱᱟ ᱯᱨᱚᱛᱷᱚᱢ ᱫᱤᱱ ᱦᱤᱞᱳᱜ ᱫᱚ ᱥᱩᱱᱩᱢ ᱥᱟᱥᱟᱝ ᱦᱩᱭ ᱮᱱᱟ ᱵᱩᱜᱤᱛᱮ ᱜᱚᱜᱚ ᱛᱟᱠᱚ ᱵᱟᱵᱟ ᱛᱟᱠᱚ ᱜᱟᱛᱮ ᱠᱚᱲᱟ ᱥᱩᱱᱩᱢ ᱥᱟᱥᱟᱝ ᱠᱚ ᱚᱡᱚᱜ ᱟᱫᱮᱭᱟ ᱫᱚᱥᱟᱨ ᱫᱤᱱ ᱦᱤᱞᱳᱜ ᱫᱚ ᱵᱟᱹᱨᱭᱟᱹᱛᱚᱜ ᱪᱟᱞᱟᱜ ᱞᱟᱹᱜᱤᱫ ᱥᱟᱯᱲᱟᱣ ᱮᱱᱟᱞᱮ ᱵᱟᱹᱨᱭᱟᱹᱛᱚᱜ ᱪᱟᱞᱟᱜ ᱞᱟᱦᱟᱨᱮ ᱡᱟᱦᱟᱸ ᱠᱟᱹᱢᱤᱦᱚᱨᱟ ᱥᱟᱱᱛᱟᱲᱟᱜ ᱞᱟᱭ ᱞᱟᱠᱪᱟᱨ ᱨᱮ ᱢᱮᱱᱟᱜᱼᱟ ᱡᱟᱶᱟᱭ ᱰᱟᱹᱵᱽᱨᱟᱹ ᱛᱟᱨᱯᱚᱨ ᱡᱟᱶᱟᱭ ᱰᱟᱹᱵᱽᱨᱟᱹ ᱵᱟᱲᱟ ᱠᱟᱛᱮᱫ ᱢᱟᱺᱡᱷᱤ ᱛᱷᱟᱱᱨᱮ ᱜᱩᱲ ᱟᱡᱚ ᱜᱩᱲ ᱠᱚ ᱚᱱᱟ ᱠᱚ ᱡᱚᱛᱚ ᱦᱩᱭ ᱮᱱᱟ ᱦᱩᱭ ᱠᱟᱛᱮᱫ ᱜᱩᱲ ᱠᱚᱠᱚ ᱟᱡᱚ ᱵᱟᱲᱟ ᱟᱫᱮᱭᱟ ᱜᱩᱲ ᱠᱚ ᱡᱚᱢ ᱵᱟᱲᱟ ᱠᱮᱫᱟᱭ ᱵᱩᱜᱤᱛᱮ ᱚᱸᱰᱮ ᱠᱷᱚᱱᱟᱜ ᱵᱤᱫᱟᱹᱭ ᱵᱟᱲᱟ ᱠᱟᱛᱮᱫ ᱡᱚᱛᱚ ᱦᱚᱲ ᱵᱟᱹᱨᱭᱟᱹᱛᱚᱜ ᱪᱟᱞᱟᱜ ᱞᱟᱹᱜᱤᱫ ᱜᱟᱹᱰᱤ ᱨᱮᱞᱮ ᱫᱮᱡ ᱮᱱᱟ ᱟᱹᱰᱤ ᱨᱟᱹᱥᱠᱟᱹᱞᱮ ᱪᱟᱞᱟᱣᱮᱱᱟ ᱵᱟᱹᱨᱭᱟᱹᱛᱚᱜ ᱪᱟᱞᱟᱣ ᱠᱟᱛᱮᱫ ᱠᱩᱲᱤ ᱛᱟᱠᱚ ᱚᱲᱟᱜᱨᱮ ᱵᱟᱹᱦᱩ ᱠᱩᱲᱤ ᱛᱟᱠᱚ ᱚᱲᱟᱜ ᱟᱞᱮ ᱞᱮ ᱥᱮᱴᱮᱨ ᱮᱱᱟ ᱴᱚᱞᱟ ᱨᱮᱞᱮ ᱥᱮᱴᱮᱨ ᱮᱱᱟ ᱠᱩᱞᱦᱤ ᱢᱩᱪᱟᱹᱫ ᱨᱮᱠᱚ ᱰᱮᱨᱟ ᱠᱮᱫ ᱞᱮᱭᱟ ᱢᱤᱫ ᱜᱷᱟᱹᱲᱤ ᱯᱚᱨ ᱠᱷᱟᱱᱜᱮ ᱠᱩᱲᱤ ᱥᱮᱫ ᱠᱷᱚᱱ ᱡᱟᱶᱟᱭ ᱫᱟᱨᱟᱢ ᱠᱚ ᱥᱮᱴᱮᱨᱮᱱᱟ ᱫᱟᱨᱟᱢ ᱵᱟᱲᱟ ᱠᱮᱫ ᱞᱮᱭᱟ ᱠᱚ ᱫᱟᱨᱟᱢ ᱵᱟᱲᱟ ᱠᱟᱛᱮᱫ ᱪᱟᱞᱟᱣ ᱮᱱᱟᱞᱮ ᱟᱞᱮᱦᱚᱸ ᱤᱫᱤ ᱠᱮᱫ ᱞᱮᱭᱟ ᱠᱚ ᱴᱚᱞᱟᱛᱮ ᱚᱱᱠᱟ ᱚᱱᱠᱟᱛᱮ ᱦᱟᱱᱛᱮ ᱱᱟᱛᱮ ᱫᱟᱬᱟ ᱵᱟᱲᱟᱭ ᱟᱹᱪᱩᱨ ᱵᱟᱲᱟᱭ ᱠᱟᱛᱮᱫ ᱟᱹᱭᱩᱵᱽ ᱮᱱᱟ ᱟᱹᱭᱩᱵᱽ ᱠᱟᱛᱮᱫ ᱥᱤᱸᱫᱽᱨᱟᱹ ᱫᱟᱱ ᱨᱮᱭᱟᱜ ᱛᱳᱲ ᱡᱳᱲ ᱥᱩᱨᱩ ᱭᱮᱱᱟ ᱥᱤᱸᱫᱽᱨᱟᱹᱫᱟᱱ ᱦᱩᱭᱩᱜ ᱞᱟᱦᱟᱨᱮ ᱢᱤᱫᱴᱮᱱ ᱞᱟᱸᱫᱟ ᱡᱚᱝᱟᱱ ᱜᱷᱚᱴᱚᱱᱟ ᱜᱷᱚᱴᱟᱣ ᱮᱱᱟ ᱤᱧ ᱨᱮᱱ ᱜᱟᱛᱮ ᱠᱚᱲᱟ ᱡᱟᱦᱟᱸᱭ ᱡᱟᱶᱟᱭ ᱠᱚᱲᱟ ᱵᱩᱜᱤᱛᱮ ᱴᱟᱺᱰᱤᱛᱮ ᱩᱥᱩᱨ ᱠᱮᱫᱮᱭᱟ ᱴᱟᱺᱰᱤᱛᱮ ᱩᱥᱩᱨ ᱠᱮᱫᱮ ᱠᱷᱟᱱ ᱪᱤᱠᱟᱹᱭᱟᱭ ᱱᱟᱣᱟ ᱡᱟᱶᱟᱭ ᱴᱟᱺᱰᱤᱛᱮ ᱩᱥᱩᱨ ᱟᱠᱟᱫᱮ ᱡᱚᱛᱚ ᱦᱚᱲᱠᱚ ᱞᱟᱸᱫᱟᱭᱮᱫᱟ ᱟᱫᱚ ᱚᱱᱠᱟ ᱠᱟᱛᱮᱫ ᱜᱮ ᱩᱠᱩ ᱪᱩᱠᱩ ᱠᱟᱛᱮᱫ ᱦᱚᱲ ᱥᱟᱢᱟᱝ ᱨᱮᱢ ᱞᱟᱹᱭ ᱞᱮᱠᱷᱟᱱ ᱢᱟ ᱞᱟᱡᱟᱯᱟᱲᱟ ᱚᱱᱟᱛᱮ ᱩᱠᱩ ᱩᱠᱩᱛᱮ ᱪᱟᱞᱟᱣ ᱮᱱᱟᱭ ᱴᱟᱺᱰᱤᱛᱮ ᱴᱟᱺᱰᱤ ᱦᱚᱴᱚ ᱠᱟᱛᱮᱫ ᱦᱮᱡ ᱮᱱᱟᱭ ᱦᱮᱡ ᱠᱟᱛᱮᱫ ᱵᱟᱯᱞᱟ ᱥᱤᱸᱫᱽᱨᱟᱹᱫᱟᱱ ᱠᱚ ᱡᱚᱛᱚ ᱦᱩᱭ ᱮᱱᱟ ᱦᱩᱭ ᱵᱟᱲᱟ ᱠᱟᱛᱮᱫ ᱡᱟᱶᱟᱭ ᱠᱚᱲᱟ ᱫᱚ ᱚᱲᱟᱜ ᱥᱮᱫ ᱠᱚ ᱟᱫᱮᱨ ᱠᱮᱫᱮᱭᱟ ᱵᱟᱹᱨᱭᱟᱹᱛ ᱠᱚᱲᱟ ᱢᱟ ᱵᱷᱤᱛᱨᱮ ᱡᱟᱯᱟᱜ ᱵᱟᱲᱟᱭ ᱢᱮ ᱟᱞᱮ ᱢᱟ ᱵᱟᱹᱨᱭᱟᱹᱛ ᱵᱟᱵᱟ ᱠᱟᱱᱟᱞᱮ ᱵᱷᱤᱛ ᱨᱮᱞᱮ ᱡᱟᱯᱟᱜ ᱵᱟᱲᱟᱭ ᱠᱟᱱᱟ ᱢᱤᱫᱜᱷᱟᱹᱲᱤᱡ ᱛᱮ ᱵᱩᱜᱤᱛᱮ ᱫᱚᱝᱞᱮ ᱥᱚᱜᱚᱭ ᱠᱮᱫᱟ ᱩᱱ ᱦᱤᱞᱳᱜ ᱫᱚ ᱚᱱᱠᱟ ᱛᱮᱜᱮ ᱧᱤᱫᱟᱹ ᱛᱟᱵ ᱮᱱᱟ ᱫᱚᱥᱟᱨ ᱫᱤᱱ ᱦᱤᱞᱳᱜ ᱫᱚ ᱜᱤᱰᱤ ᱪᱩᱢᱟᱹᱲᱟ ᱠᱷᱩᱴᱤ ᱵᱟᱹᱭᱥᱤ ᱛᱟᱦᱮᱸ ᱠᱟᱱᱟ ᱠᱷᱩᱴᱤ ᱵᱟᱹᱭᱥᱤ ᱦᱩᱭᱩᱜ ᱠᱟᱱᱟ ᱵᱷᱚᱡ ᱠᱚᱞᱮ ᱡᱚᱢ ᱠᱮᱫᱟ ᱡᱚᱢ ᱵᱟᱲᱟ ᱠᱟᱛᱮᱫ ᱟᱹᱭᱩᱵᱽ ᱥᱮᱫ ᱫᱚ ᱫᱚᱝ ᱠᱚᱞᱮ ᱥᱚᱜᱚᱭ ᱠᱮᱫᱟ ᱠᱟᱨᱟᱢ ᱰᱟᱹᱨ ᱠᱚᱞᱮ ᱥᱚᱜᱚᱭ ᱟᱫ ᱠᱚᱣᱟ ᱵᱩᱜᱤᱛᱮ ᱟᱹᱰᱤ ᱨᱟᱹᱥᱠᱟᱹ ᱟᱹᱰᱤ ᱨᱟᱹᱥᱠᱟᱹᱛᱮ ᱚᱸᱰᱮ ᱫᱚ ᱵᱟᱯᱞᱟ ᱢᱩᱪᱟᱹᱫ ᱮᱱᱟ ᱮᱵᱟᱨ ᱫᱚ ᱞᱩᱝᱛᱤ ᱵᱩᱲᱦᱤᱞᱮ ᱦᱤᱡᱩᱜ ᱞᱟᱹᱜᱤᱫ ᱠᱚᱲᱟ ᱚᱲᱟᱜᱛᱮ ᱦᱤᱡᱩᱜ ᱞᱟᱹᱜᱤᱫ ᱞᱩᱝᱛᱤ ᱵᱩᱲᱦᱤ ᱠᱚ ᱨᱮᱰᱤᱜ ᱥᱟᱯᱲᱟᱜ ᱠᱟᱱᱟ ᱧᱮᱞ ᱵᱟᱲᱟᱭᱮᱫ ᱠᱚᱣᱟᱞᱮ ᱚᱱᱠᱟ ᱠᱟᱛᱮᱫ ᱜᱮ ᱵᱤᱫᱟᱹ ᱠᱮᱫ ᱞᱮᱭᱟ ᱠᱚ ᱠᱩᱲᱤ ᱚᱲᱟᱜ ᱠᱷᱚᱱᱟᱜ ᱫᱚ ᱦᱮᱡ ᱠᱟᱛᱮᱫ ᱟᱵᱟᱨ ᱱᱚᱰᱮᱞᱮ ᱦᱮᱡ ᱮᱱᱟ ᱧᱤᱫᱟᱹ ᱧᱤᱫᱟᱹ ᱟᱨ ᱫᱚᱥᱟᱨ ᱦᱤᱞᱳᱜ ᱫᱚ ᱜᱤᱹᱰᱤ ᱪᱩᱢᱟᱹᱲᱟ ᱛᱟᱦᱮ ᱠᱟᱱᱟ ᱥᱟᱨᱟᱫᱤᱱ ᱜᱳᱴᱟ ᱧᱤᱫᱟᱹ ᱵᱮᱸᱜᱮᱫ ᱠᱷᱟᱹᱛᱤᱨᱛᱮ ᱛᱷᱚᱲᱟ ᱤᱧᱦᱚᱸ ᱞᱟᱸᱜᱟ ᱜᱤᱧ ᱵᱩᱡᱷᱟᱹᱣ ᱠᱮᱫᱟ ᱢᱤᱫ ᱜᱷᱟᱹᱲᱤᱡ ᱤᱧ ᱡᱤᱨᱟᱹᱣ ᱮᱱᱟ ᱡᱤᱨᱟᱹᱣ ᱯᱚᱨ ᱟᱵᱟᱨ ᱵᱟᱯᱞᱟᱨᱮ ᱡᱟᱸᱦᱟᱴᱟᱜ ᱵᱮᱥᱛᱚᱛᱟ ᱛᱟᱦᱮᱱ ᱵᱚᱱᱫᱷᱩ ᱠᱚᱲᱟᱣᱟᱜ ᱵᱮᱥᱛᱚᱛᱟ ᱡᱮ ᱵᱚᱱᱫᱷᱩ ᱟᱜ ᱵᱟᱯᱞᱟᱨᱮ ᱜᱚᱲᱚ ᱥᱚᱯᱚᱦᱚᱫ ᱮᱢ ᱥᱮ ᱮᱢᱟᱱ ᱛᱮᱭᱟᱜ ᱠᱚ ᱱᱟᱱᱟ ᱦᱩᱱᱟᱹᱨ ᱠᱟᱹᱢᱤ ᱚᱱᱟ ᱠᱚᱧ ᱜᱚᱲᱚ ᱵᱟᱲᱟᱣᱟᱫ ᱠᱚᱣᱟ ᱜᱚᱲᱚ ᱵᱟᱲᱟ ᱠᱟᱛᱮᱫ ᱵᱷᱚᱡ ᱠᱚ ᱡᱚᱢ ᱵᱟᱲᱟ ᱠᱟᱛᱮᱫ ᱢᱤᱫ ᱜᱷᱟᱹᱲᱤ ᱨᱟᱹᱥᱠᱟᱹ ᱞᱟᱹᱜᱤᱫ ᱡᱚᱛᱚ ᱦᱚᱲ ᱠᱚ ᱥᱟᱵ ᱮᱱᱟ ᱜᱚᱜᱚ ᱛᱟᱠᱚ ᱦᱤᱞᱤᱫᱟᱹᱭ ᱛᱟᱠᱚ ᱵᱚᱭᱦᱟ ᱛᱟᱠᱚ ᱡᱚᱛᱚ ᱠᱚ ᱮᱱᱮᱡ ᱠᱚ ᱥᱟᱵ ᱮᱱᱟ ᱮᱱᱮᱡ ᱠᱚ ᱥᱟᱵ ᱵᱟᱲᱟ ᱠᱟᱛᱮᱫ ᱢᱤᱫᱜᱷᱟᱹᱲᱤ ᱠᱚ ᱨᱟᱹᱥᱠᱟᱹ ᱠᱮᱫᱟ ᱨᱟᱹᱥᱠᱟᱹ ᱠᱟᱛᱮᱫ ᱢᱩᱪᱟᱹᱫᱨᱮ ᱟᱵᱩᱜ ᱡᱟᱝᱜᱟ ᱦᱩᱭ ᱮᱱᱟ ᱟᱹᱵᱩᱜ ᱡᱟᱝᱜᱟ ᱦᱩᱭ ᱵᱟᱲᱟ ᱠᱟᱛᱮᱫ ᱟᱹᱰᱤ ᱨᱟᱹᱥᱠᱟᱹ ᱦᱩᱭ ᱮᱱᱟ ᱤᱧ ᱦᱚᱧ ᱟᱹᱵᱩᱜ ᱮᱱᱟ ᱱᱟᱣᱟ ᱵᱟᱹᱦᱩ ᱴᱷᱮᱱ ᱚᱱᱠᱟ ᱠᱟᱛᱮᱫ ᱵᱟᱯᱞᱟ ᱫᱚ ᱢᱩᱪᱟᱹᱫ ᱮᱱᱟ ᱤᱧᱦᱚ ᱟᱫᱚ ᱫᱚᱥᱟᱨ ᱫᱤᱱ ᱦᱤᱞᱳᱜ ᱫᱚ ᱟᱫᱚ ᱚᱲᱟᱜ ᱤᱧ ᱨᱩᱣᱟᱹᱲᱮᱱᱟ